ᱱᱚᱝᱠᱟ ᱟᱹᱰᱤ ᱞᱮᱠᱟᱱ ᱴᱚᱴᱷᱟ ᱨᱮᱭᱟᱜ ᱛᱷᱟᱹᱱᱤᱛ ᱥᱮ ᱥᱟᱸᱜᱷᱟᱨᱤᱭᱟᱹ ᱞᱮᱠᱟᱱ ᱡᱟᱭᱜᱟ ᱠᱚᱦᱚᱸ ᱢᱮᱱᱟᱜᱼᱟ ᱡᱟᱦᱟᱸ ᱫᱚ ᱥᱟᱸᱜᱷᱟᱨᱤᱭᱟᱹ ᱠᱚ ᱞᱟᱹᱜᱤᱫ ᱟᱹᱰᱤ ᱱᱟᱯᱟᱭ ᱟᱹᱰᱤ ᱵᱮᱥᱟ ᱚᱱᱟ ᱠᱚᱫᱚ ᱥᱟᱸᱜᱷᱟᱨᱤᱭᱟᱹ ᱠᱚ ᱞᱟᱹᱜᱤᱫ ᱟᱹᱰᱤ ᱱᱟᱯᱟᱭ ᱦᱮᱡᱽ ᱞᱟᱹᱜᱤᱫ ᱢᱮᱱᱟᱜᱼᱟ ᱟᱨ ᱚᱱᱟ ᱠᱚ ᱧᱮᱞ ᱯᱟᱥᱱᱟᱣ ᱞᱟᱹᱜᱤᱫ ᱥᱮ ᱟᱨ ᱥᱩᱨᱼᱥᱩᱯᱩᱨ ᱨᱤᱱ ᱦᱚᱲ ᱥᱮ ᱦᱚᱲᱠᱚ ᱦᱤᱡᱩᱜᱼᱟᱠᱚ ᱟᱨ ᱠᱚ ᱧᱮᱞ ᱯᱟᱥᱱᱟᱣ ᱫᱟᱲᱮᱭᱟᱜᱼᱟ ᱢᱮᱱᱛᱮ ᱟᱨ ᱴᱚᱴᱷᱟ ᱨᱮᱭᱟᱜ ᱥᱩᱨᱼᱥᱩᱯᱩᱨ ᱨᱮ ᱚᱱᱠᱟᱱ ᱡᱟᱭᱜᱟ ᱠᱚ ᱥᱮ ᱚᱱᱠᱟ ᱧᱮᱞ ᱡᱚᱝ ᱡᱟᱭᱜᱟ ᱠᱚ ᱛᱟᱦᱮᱱᱟ ᱡᱟᱦᱟᱸᱫᱚ ᱟᱹᱰᱤ ᱱᱟᱯᱟᱭ ᱥᱮ ᱟᱹᱰᱤ ᱱᱤᱨᱚᱲ ᱥᱚᱨᱚᱲ ᱜᱮ ᱛᱟᱦᱮᱸᱱᱟ ᱚᱱᱟ ᱠᱚ ᱧᱮᱞ ᱥᱟᱢᱴᱟᱣ ᱞᱟᱹᱜᱤᱫ ᱛᱮ ᱚᱱᱟ ᱪᱟᱞᱟᱣ ᱠᱟᱛᱮᱫ ᱧᱮᱞ ᱞᱮᱠᱷᱟᱱ ᱟᱹᱰᱤ ᱜᱮ ᱱᱟᱯᱟᱭᱚᱜᱼᱟ ᱚᱱᱟ ᱠᱚ ᱴᱚᱴᱷᱟ ᱨᱮᱭᱟᱜ ᱧᱮᱞ ᱠᱟᱛᱮᱫ ᱟᱹᱰᱤ ᱨᱟᱹᱥᱠᱟᱹ ᱠᱚ ᱵᱩᱡᱷᱟᱹᱣ ᱢᱟ ᱟᱨ ᱚᱸᱰᱮ ᱧᱮᱧᱮᱞ ᱦᱚᱲ ᱟᱹᱰᱤ ᱡᱟᱹᱥᱛᱤᱜ ᱢᱟᱠᱚ ᱚᱱᱟ ᱞᱟᱹᱜᱤᱫ ᱚᱱᱟ ᱠᱚ ᱡᱟᱭᱜᱟ ᱧᱮᱞ ᱯᱟᱥᱱᱟᱣ ᱞᱟᱹᱜᱤᱫ ᱟᱨ ᱥᱟᱺᱜᱤᱧᱼᱥᱟᱺᱜᱤᱧ ᱠᱷᱚᱱ ᱦᱚᱲ ᱠᱚᱠᱚ ᱦᱤᱡᱩᱜ ᱢᱟ